ᱯᱟᱹᱨᱥᱤ ᱫᱚ ᱥᱟᱱᱟᱢ ᱢᱟᱱᱣᱟ ᱠᱚᱣᱟᱜ ᱟᱭᱟᱜ ᱟᱹᱭᱠᱟᱹᱣ ᱟᱨ ᱢᱤᱫ ᱦᱚᱲ ᱴᱷᱮᱱᱮ ᱥᱚᱫᱚᱨᱟ ᱚᱱᱟᱜᱮ ᱯᱟᱹᱨᱥᱤ ᱵᱚᱱ ᱢᱮᱛᱟᱜ ᱠᱟᱱᱟ ᱚᱱᱠᱟᱛᱮ ᱟᱵᱚ ᱥᱟᱱᱛᱟᱲᱤ ᱯᱟᱹᱨᱥᱤ ᱦᱚᱸ ᱢᱤᱫᱴᱟᱹᱝ ᱟᱹᱰᱤᱜᱮ ᱞᱟᱹᱠᱛᱤᱭᱟᱱᱟᱜ ᱯᱟᱹᱨᱥᱤ ᱠᱟᱱᱟ ᱟᱨ ᱱᱚᱣᱟ ᱯᱟᱹᱨᱥᱤ ᱫᱚ ᱥᱟᱱᱟᱢ ᱡᱚᱛᱚ ᱦᱚᱲ ᱫᱚ ᱟᱹᱰᱤ ᱟᱞᱜᱟ ᱥᱮ ᱥᱚᱦᱚᱡᱽ ᱥᱟᱣ ᱛᱮᱫᱚ ᱵᱟᱝ ᱠᱚ ᱨᱚᱲ ᱫᱟᱲᱮᱭᱟᱜᱼᱟ ᱪᱤᱠᱟᱹᱛᱮ ᱜᱟᱹᱦᱞᱟᱹ ᱴᱩᱰᱟᱹᱜ ᱢᱩᱸ ᱴᱩᱰᱟᱹᱜ ᱠᱚ ᱚᱱᱟ ᱠᱚ ᱡᱟᱦᱟᱸ ᱢᱮᱱᱟᱜᱼᱟ ᱠᱤᱪᱷᱩᱜᱟᱱ ᱚᱱᱠᱟᱱ ᱟᱲᱟᱝ ᱠᱚ ᱢᱮᱱᱟᱜᱼᱟ ᱡᱚᱛᱚ ᱡᱟᱹᱛᱤ ᱫᱚ ᱵᱟᱝ ᱠᱚ ᱛᱮᱵᱟᱜ ᱫᱟᱲᱮᱭᱟᱜᱼᱟ ᱚᱱᱟ ᱪᱤᱠᱟᱹ ᱯᱟᱹᱨᱥᱤ ᱩᱱᱟᱹᱜ ᱞᱟᱹᱠᱛᱤᱭᱟᱱᱟᱜ ᱠᱟᱱᱟ ᱯᱟᱹᱨᱥᱤ ᱡᱩᱫᱤ ᱵᱟᱢ ᱥᱮᱬᱟ ᱠᱟᱜᱼᱟ ᱮᱱᱠᱷᱟᱱ ᱚᱠᱟᱦᱚᱸ ᱵᱟᱢ ᱫᱟᱬᱟ ᱫᱟᱲᱭᱟᱜᱼᱟ ᱚᱱᱟ ᱪᱤᱠᱟᱹ ᱞᱟᱹᱠᱛᱤ ᱡᱟᱹᱱᱤᱡᱽ ᱫᱚ ᱡᱚᱛᱚ ᱯᱟᱹᱨᱥᱤᱜᱮ ᱥᱮᱬᱟ ᱞᱟᱹᱠᱛᱤ ᱠᱟᱱᱟ ᱡᱮᱢᱚᱱ ᱟᱢ ᱚᱱᱟ ᱯᱟᱹᱨᱥᱤ ᱛᱮᱜᱮ ᱩᱯᱨᱩᱢ ᱦᱚᱸ ᱢᱮᱱᱟᱜᱼᱟ ᱟᱵᱚ ᱚᱱᱟ ᱛᱮᱜᱮ ᱵᱟᱧᱪᱟᱣ ᱫᱚᱦᱚᱭᱮᱫ ᱵᱚᱱᱟᱭ ᱟᱨ ᱱᱤᱛᱳᱜᱟᱜ ᱚᱠᱛᱚᱨᱮ ᱯᱟᱹᱨᱥᱤ ᱛᱮᱦᱚᱸ ᱟᱨᱡᱟᱣ ᱦᱚᱸ ᱦᱤᱡᱩᱜ ᱠᱟᱱᱟ ᱚᱱᱟᱛᱮ ᱢᱮᱱ ᱜᱟᱱᱚᱜᱼᱟ ᱥᱟᱹᱨᱤᱜᱮ ᱯᱟᱹᱨᱥᱤ ᱵᱟᱝᱠᱷᱟᱱ ᱫᱚ ᱥᱟᱱᱟᱢ ᱟᱹᱰᱤ ᱦᱤᱴᱟᱹᱝ ᱡᱷᱟᱲᱟᱝ ᱨᱮ ᱛᱟᱦᱮᱱᱟ ᱱᱤᱡᱮᱨᱟᱜ ᱡᱟᱹᱛᱤ ᱥᱚᱢᱟᱡᱽ ᱥᱟᱶᱛᱟ ᱚᱠᱟ ᱦᱚᱸ ᱵᱟᱝ ᱵᱩᱡᱷᱟᱹᱣ ᱛᱤᱭᱟᱹᱜᱚᱜᱼᱟ ᱯᱟᱹᱨᱥᱤ ᱠᱷᱟᱱ ᱫᱚ ᱴᱷᱤᱠᱟᱹᱜᱼᱟ ᱱᱩᱭ ᱫᱚ ᱱᱚᱣᱟ ᱯᱟᱹᱨᱥᱤ ᱨᱤᱱᱤᱡᱽ ᱦᱚᱲ ᱠᱟᱱᱟᱭ ᱱᱚᱣᱟ ᱯᱟᱹᱨᱥᱤᱛᱮ ᱨᱚᱲ ᱠᱟᱱᱟᱭ ᱚᱱᱟᱛᱮ ᱯᱟᱹᱨᱥᱤ ᱪᱮᱫᱚᱜ ᱱᱤᱦᱟᱹᱛ ᱫᱚᱨᱠᱟᱨᱚᱜ ᱠᱟᱱᱟ ᱟᱨ ᱟᱵᱚᱣᱟᱜ ᱯᱟᱹᱨᱥᱤ ᱫᱚ ᱟᱹᱰᱤ ᱚᱞᱜᱚᱥᱛᱮ ᱮᱴᱟᱜ ᱯᱟᱹᱨᱥᱤᱭᱟᱱ ᱦᱚᱲ ᱠᱚ ᱵᱟᱝᱠᱚ ᱨᱚᱲ ᱫᱟᱲᱮᱭᱟᱜ ᱠᱟᱱᱟ ᱡᱮᱞᱮᱠᱟ ᱢᱤᱼᱢᱤᱫᱴᱟᱝ ᱚᱱᱠᱟᱱ ᱟᱹᱲᱟᱹ ᱠᱚ ᱢᱮᱱᱟᱜᱼᱟ ᱡᱟᱦᱟᱸ ᱫᱚ ᱨᱚᱲ ᱦᱚᱸ ᱟᱹᱰᱤᱜᱮ ᱢᱩᱥᱠᱤᱞᱟ ᱡᱮᱢᱚᱱ ᱮᱴᱟᱜ ᱯᱟᱹᱨᱥᱤ ᱨᱮᱱ ᱦᱚᱲ ᱫᱚ ᱟᱵᱚᱣᱟᱜ ᱯᱟᱹᱨᱥᱤ ᱨᱮᱭᱟᱜ ᱨᱚᱲ ᱡᱮᱢᱚᱱ ᱴᱷᱤᱴᱬᱟᱹᱜ ᱚᱱᱟ ᱫᱚ ᱵᱟᱝᱠᱚ ᱯᱩᱥᱴᱟᱹᱣ ᱫᱟᱲᱮᱭᱟᱜᱼᱟ ᱟᱨᱚ ᱟᱹᱰᱤᱜᱟᱱ ᱚᱱᱠᱟᱱ ᱟᱭᱢᱟ ᱞᱮᱠᱟᱱ ᱟᱲᱟᱝ ᱠᱚ ᱢᱮᱱᱟᱜ ᱛᱟᱵᱚᱱᱟ ᱚᱱᱟᱦᱚᱸ ᱵᱟᱝ ᱠᱚ ᱯᱩᱥᱴᱟᱹᱣ ᱫᱟᱲᱮᱭᱟᱜ